ᱢᱤᱫᱴᱮᱱ ᱢᱟᱪᱮᱫ ᱦᱩᱭ ᱞᱟᱹᱜᱤᱫ ᱫᱚ ᱯᱨᱚᱛᱷᱚᱢ ᱨᱤᱧ ᱢᱮᱱᱟ ᱟᱢ ᱫᱚ ᱥᱤᱢᱯᱤᱞ ᱠᱷᱩᱵ ᱥᱚᱦᱚᱡ ᱥᱚᱨᱚᱞ ᱦᱚᱲᱮ ᱦᱩᱭᱩᱜᱼᱟ ᱩᱱᱤ ᱢᱚᱫᱽᱫᱷᱮ ᱨᱮ ᱵᱤᱫᱽᱫᱫᱟ ᱵᱩᱫᱽᱫᱷᱤ ᱠᱚ ᱟᱹᱰᱤ ᱜᱚᱵᱷᱤᱨ ᱵᱷᱟᱵᱮ ᱛᱟᱸᱦᱮᱱ ᱞᱟᱹᱠᱛᱤ ᱛᱟᱭ ᱟᱨ ᱩᱱᱤᱭᱟᱜ ᱢᱚᱫᱽᱫᱷᱨᱮ ᱢᱟᱨᱟᱝ ᱜᱩᱱ ᱫᱚ ᱦᱩᱭᱩᱜ ᱠᱟᱱᱟ ᱯᱨᱚᱪᱚᱱᱰᱚ ᱫᱷᱳᱨᱡᱚ ᱛᱟᱸᱦᱮᱱ ᱡᱟᱹᱨᱩᱲ ᱛᱟᱭᱟ ᱛᱚᱵᱮ ᱟᱹᱱᱤᱡ ᱩᱱᱤ ᱫᱚ ᱢᱳᱴᱟᱢᱩᱴᱤ ᱢᱟᱪᱮᱫ ᱞᱮᱠᱟᱛᱮᱭ ᱢᱟᱱᱮ ᱫᱩᱲᱩᱵ ᱫᱟᱲᱮᱭᱟᱜᱼᱟ ᱟᱨ ᱱᱚᱣᱟ ᱠᱚ ᱜᱩᱱ ᱵᱟᱝ ᱛᱟᱸᱦᱮᱱ ᱠᱷᱟᱡ ᱩᱱᱠᱩ ᱡᱟᱸᱦᱟ ᱩᱱᱠᱩ ᱢᱟᱱᱮ ᱤᱥᱠᱩᱞ ᱠᱚᱨᱮ ᱡᱟᱸᱦᱟᱭ ᱜᱤᱫᱽᱨᱟᱹ ᱯᱤᱫᱽᱨᱟᱹ ᱢᱮᱱᱟᱜ ᱠᱚᱣᱟ ᱩᱱᱠᱩ ᱠᱚ ᱥᱟᱶᱛᱮ ᱢᱮᱥᱟᱜ ᱨᱮᱱᱟᱜ ᱡᱮ ᱜᱩᱱ ᱚᱱᱟᱠᱚ ᱡᱚᱫᱤ ᱵᱟᱝ ᱛᱟᱸᱦᱮᱱ ᱠᱷᱟᱱ ᱩᱱᱠᱩ ᱡᱚᱫᱤ ᱵᱟᱭ ᱵᱩᱡᱷᱟᱹᱣ ᱫᱟᱲᱮ ᱟᱠᱚ ᱠᱷᱟᱱ ᱪᱮᱫ ᱞᱮᱠᱟᱱ ᱜᱤᱫᱽᱨᱟᱹ ᱪᱮᱫ ᱩᱢᱟᱹᱨ ᱨᱮ ᱢᱮᱱᱟᱭᱟ ᱪᱮᱫ ᱞᱮᱠᱟᱛᱮ ᱩᱱᱤᱧ ᱯᱟᱲᱦᱟᱣ ᱮᱭᱟ ᱚᱱᱟ ᱠᱚ ᱡᱚᱫᱤ ᱵᱟᱝ ᱛᱟᱸᱦᱮᱱ ᱠᱷᱟᱱ ᱢᱚᱱᱨᱮ ᱛᱟᱦᱞᱮ ᱩᱱᱤ ᱫᱚ ᱢᱟᱪᱮᱫ ᱫᱚ ᱵᱟᱭ ᱦᱩᱭ ᱫᱟᱲᱮᱭᱟᱜᱼᱟ ᱚᱱᱟᱛᱮ ᱱᱚᱜᱚ ᱱᱚᱣᱟ ᱜᱩᱱ ᱠᱚᱭᱮᱠᱴᱟ ᱱᱚᱜᱼᱚ ᱱᱚᱣᱟ ᱵᱤᱥᱚᱭ ᱫᱚ ᱛᱟᱸᱦᱮ ᱩᱪᱤᱛ ᱠᱟᱱᱟ